ᱜᱚᱴᱷᱮᱲ ᱦᱟᱹᱥᱩ ᱱᱤᱨᱟᱹᱭ ᱞᱟᱹᱜᱤᱫ ᱟᱵᱚ ᱡᱟᱦᱟᱸ ᱥᱟᱱᱛᱟᱲ ᱥᱚᱢᱟᱡᱽ ᱠᱚᱨᱮᱜ ᱟᱵᱚ ᱨᱮᱱ ᱦᱟᱯᱲᱟᱢ ᱠᱚᱠᱚ ᱟᱭᱢᱟ ᱨᱚᱠᱚᱢ ᱨᱟᱱ ᱢᱩᱨᱜᱟᱹᱱ ᱠᱚ ᱵᱮᱵᱚᱦᱟᱨ ᱦᱟᱨᱮᱜ ᱠᱟᱱ ᱛᱟᱵᱚᱱᱟ ᱢᱤᱫ ᱥᱚᱢᱚᱭ ᱨᱮ ᱛᱚ ᱚᱱᱟ ᱠᱚ ᱢᱩᱫᱽᱨᱮ ᱫᱚ ᱵᱤᱥᱮᱥ ᱠᱟᱭᱛᱮ ᱡᱮᱢᱚᱱ ᱠᱚᱴᱮᱡ ᱨᱟᱱ ᱠᱚ ᱢᱤᱫᱵᱟᱨ ᱫᱟᱨᱮ ᱨᱮᱭᱟᱜ ᱥᱟᱠᱟᱢ ᱥᱮ ᱨᱮᱦᱮᱫ ᱥᱟᱠᱟᱢ ᱥᱮ ᱨᱮᱦᱮᱫ ᱠᱚ ᱢᱮᱱᱟᱜᱼᱟ ᱚᱱᱟ ᱠᱚ ᱠᱚᱴᱮᱡ ᱠᱟᱛᱮ ᱚᱱᱟ ᱨᱮᱱᱟᱜ ᱨᱟᱥᱟ ᱥᱮ ᱠᱚᱴᱮᱡ ᱞᱟᱹᱦᱩᱫ ᱠᱟᱛᱮᱜ ᱚᱱᱟ ᱦᱟᱹᱥᱩ ᱡᱟᱭᱜᱟ ᱨᱮ ᱚᱸᱰᱮ ᱠᱚ ᱛᱷᱚᱯᱨᱟᱢᱟᱜ ᱠᱟᱱ ᱛᱟᱦᱮᱱᱟ ᱱᱚᱝᱠᱟᱜᱮ ᱟᱨᱦᱚᱸ ᱠᱤᱪᱷᱩ ᱢᱟᱹᱞᱤᱥ ᱨᱟᱱ ᱠᱚ ᱛᱟᱦᱮᱸ ᱠᱟᱱ ᱛᱟᱵᱚᱱᱟ ᱡᱮᱢᱚᱱ ᱨᱟᱱ ᱢᱚᱛᱞᱚᱵ ᱥᱩᱱᱩᱢ ᱚᱱᱟ ᱫᱚ ᱠᱩᱸᱭᱰᱤ ᱥᱩᱱᱩᱢ ᱛᱟᱨᱯᱚᱨᱮ ᱟᱹᱛᱤᱧ ᱥᱩᱱᱩᱢ ᱱᱚᱝᱠᱟᱱᱟᱜ ᱠᱤᱪᱷᱩ ᱥᱩᱱᱩᱢ ᱡᱟᱦᱟᱸ ᱫᱚ ᱦᱟᱯᱲᱟᱢ ᱠᱚ ᱩᱱᱠᱩ ᱵᱮᱵᱚᱦᱟᱨᱮᱜ ᱠᱟᱱ ᱛᱟᱦᱮᱱᱟ ᱚᱱᱟ ᱦᱟᱹᱥᱩ ᱡᱟᱭᱜᱟ ᱪᱮᱛᱟᱱ ᱨᱮ ᱡᱮᱢᱚᱱ ᱚᱱᱟ ᱠᱚ ᱥᱩᱱᱩᱢ ᱛᱮ ᱢᱟᱹᱞᱤᱥ ᱢᱟᱹᱞᱤᱥᱮᱜ ᱠᱟᱱ ᱛᱟᱦᱮᱸ ᱠᱚ ᱤᱥᱠᱤᱨᱮᱜ ᱠᱟᱱ ᱛᱟᱦᱮᱸᱜ ᱠᱚ ᱚᱱᱟ ᱢᱟᱹᱞᱤᱥ ᱤᱥᱠᱤᱨ ᱦᱚᱛᱮ ᱛᱮ ᱟᱭᱢᱟ ᱥᱚᱢᱚᱭ ᱚᱱᱟ ᱜᱚᱱᱴᱷᱮ ᱥᱮ ᱜᱚᱴᱷᱮᱲ ᱦᱟᱹᱥᱩ ᱦᱚᱸ ᱢᱚᱸᱡᱚᱜ ᱠᱟᱱ ᱛᱟᱠᱚ ᱜᱮᱭᱟ ᱟᱨᱦᱚᱸ ᱱᱚᱝᱠᱟ ᱠᱤᱪᱷᱩ ᱡᱤᱵ ᱡᱤᱭᱟᱹᱞᱤ ᱠᱚᱣᱟᱜ ᱡᱟᱦᱟᱸ ᱤᱛᱤᱞ ᱡᱮᱢᱚᱱ ᱚᱱᱟ ᱥᱩᱠᱨᱤ ᱤᱛᱤᱞ ᱱᱚᱝᱠᱟᱜᱮ ᱟᱭᱢᱟ ᱡᱟᱦᱟᱸ ᱠᱚ ᱠᱤᱪᱷᱩ ᱤᱛᱤᱞ ᱟᱨᱠᱤ ᱡᱟᱦᱟᱸ ᱠᱚ ᱟᱵᱚ ᱵᱚᱱ ᱡᱚᱢ ᱦᱤᱥᱟᱹᱵ ᱛᱮᱵᱚᱱ ᱵᱮᱵᱚᱦᱟᱨ ᱠᱚᱣᱟ ᱩᱱᱠᱩ ᱠᱚ ᱤᱛᱤᱞ ᱠᱚ ᱡᱮᱢᱚᱱ ᱡᱟᱢᱲᱳ ᱤᱛᱤᱞ ᱦᱮᱸ ᱦᱚᱨᱚ ᱤᱛᱤᱞ ᱛᱚᱨᱦᱚᱫ ᱤᱛᱤᱞ ᱦᱚᱨᱚ ᱥᱮ ᱛᱚᱨᱦᱚᱫ ᱤᱛᱤᱞ ᱠᱚ ᱚᱱᱟ ᱠᱚᱦᱚᱸ ᱢᱟᱨᱮ ᱦᱟᱯᱲᱟᱢ ᱠᱚ ᱜᱚᱱᱴᱷᱮ ᱦᱟᱹᱥᱩ ᱠᱚᱨᱮ ᱠᱚ ᱢᱟᱹᱞᱤᱥᱮᱜ ᱠᱟᱱ ᱛᱟᱦᱮᱸ ᱜᱮᱭᱟ ᱟᱨ ᱚᱱᱟ ᱢᱟᱹᱞᱤᱥ ᱦᱚᱛᱮ ᱛᱮ ᱟᱭᱢᱟ ᱩᱯᱠᱟᱹᱨ ᱫᱚ ᱧᱟᱢᱮᱜ ᱛᱟᱦᱮᱸᱜ ᱜᱮᱭᱟ ᱵᱚᱱ